ᱢᱟᱹᱦᱤ ᱜᱚᱢᱠᱮ ᱟᱵᱤᱱ ᱜᱮᱵᱮᱱ ᱢᱮᱱᱮᱫᱼᱟ ᱡᱚᱦᱟᱨ ᱡᱚᱦᱟᱨ ᱡᱟᱦᱟᱸ ᱞᱮ ᱞᱮᱫᱼᱟ ᱛᱳ ᱜᱟᱯᱟ ᱫᱟᱬᱟᱱ ᱞᱟᱹᱜᱤᱫ ᱛᱮ ᱟᱫᱚ ᱚᱱᱟ ᱨᱤᱱᱤᱡ ᱞᱮ ᱼᱟᱭ ᱠᱟᱱᱟ ᱵᱟᱭ ᱨᱟᱠᱟᱵᱮᱫᱼᱟ ᱟᱨ ᱮᱱᱠᱷᱟᱱ ᱟᱹᱰᱤ ᱞᱮ ᱢᱩᱥᱠᱤᱞᱚᱜ ᱠᱟᱱᱟ ᱛᱳ ᱟᱹᱵᱤᱱ ᱵᱟᱝᱠᱷᱟᱱ ᱮᱴᱟᱜ ᱵᱮᱵᱚᱥᱛᱷᱟ ᱦᱟᱞᱮᱵᱤᱱ ᱩᱱᱟᱹᱜ ᱥᱟᱸᱜᱮ ᱦᱚᱲ ᱞᱟᱹᱜᱤᱫ ᱛᱮ ᱪᱷᱟᱰᱟ ᱟᱨ ᱦᱚᱯᱚᱱ ᱜᱟᱹᱰᱤᱨᱮ ᱢᱟ ᱵᱟᱞᱮ ᱥᱟᱦᱚᱵᱟ

ᱵᱟᱠᱷᱟᱱ ᱟᱹᱰᱤᱞᱮ ᱢᱩᱥᱠᱤᱞᱚᱜ ᱫᱚ ᱟᱨ ᱵᱟᱹᱵᱤᱱ ᱧᱟᱢ ᱟᱞᱮ ᱠᱷᱟᱱ ᱪᱮᱠᱟᱞᱮ ᱪᱟᱞᱟᱜᱼᱟ ᱵᱟᱠᱷᱟᱱ ᱮᱴᱟᱜ ᱜᱮ ᱧᱟᱢᱟ ᱞᱮᱵᱤᱱ ᱟᱨ ᱵᱟᱠᱷᱟᱱ ᱮᱴᱟᱜ ᱧᱟᱢᱟᱞᱮ ᱵᱮᱱ ᱡᱟᱦᱟᱸ ᱜᱮ ᱟᱵᱤᱱ ᱵᱮᱵᱚᱥᱛᱷᱟᱭ ᱵᱤᱱ ᱟᱨ ᱠᱤᱪᱷᱩ ᱜᱷᱟᱹᱲᱤᱡ ᱯᱚᱨᱮ ᱞᱟᱹᱭᱟᱞᱤᱧ ᱵᱤᱱ ᱟᱨ ᱵᱟᱝᱠᱷᱟᱱ ᱱᱟᱦᱟᱜ ᱟᱨᱦᱚᱸ ᱫᱚᱦᱲᱟ ᱟᱹᱵᱤᱱ ᱴᱷᱮᱱ ᱞᱤᱧ ᱟᱹᱵᱤᱱ ᱱᱟᱦᱟᱜ ᱢᱟ ᱛᱚᱵᱮ ᱟᱹᱵᱤᱱ ᱴᱷᱮᱱ ᱡᱟᱹᱥᱛᱤ ᱥᱳᱢᱚᱭ ᱵᱷᱟᱞᱤᱧ ᱦᱟᱛᱟᱣ ᱮᱫᱼᱟ ᱜᱚᱢᱠᱮ ᱡᱚᱦᱟᱨ ᱜᱮ ᱡᱮᱢᱚᱱ ᱠᱟᱛᱮᱫ ᱟᱹᱵᱤᱱ ᱫᱚ ᱵᱮᱵᱚᱥᱛᱷᱟ ᱦᱟᱞᱮᱵᱤᱱ ᱜᱮ